ᱱᱚᱣᱟ ᱜᱮᱜ ᱥᱤᱞᱤᱱᱰᱟᱨ ᱥᱚᱪᱮᱛᱚᱱ ᱥᱮ ᱢᱟᱱᱮ ᱵᱮᱜᱷᱟᱛ ᱞᱟᱹᱜᱤᱫ ᱛᱮᱦᱚᱸ ᱚᱱᱟᱜᱮ ᱥᱤᱞᱤᱱᱰᱟᱨ ᱯᱷᱟᱠᱟ ᱚᱲᱟᱜ ᱨᱮ ᱫᱚᱨᱠᱟᱨᱚᱜ ᱠᱟᱱᱟ ᱯᱷᱟᱠᱟ ᱚᱲᱟᱜ ᱫᱚᱨᱠᱟᱨᱚᱜ ᱠᱟᱱᱟ ᱡᱮᱢᱚᱱ ᱯᱳᱭᱞᱳ ᱜᱮᱥᱤᱧ ᱯᱷᱟᱠᱟ ᱚᱲᱟᱜ ᱢᱟᱱᱮ ᱯᱷᱟᱠᱟ ᱡᱟᱱᱟᱞᱟ ᱠᱚ ᱡᱷᱤᱡ ᱛᱟᱦᱮᱱᱢᱟ ᱵᱟᱨᱭᱟ ᱜᱟᱱ ᱫᱩᱣᱟᱹᱨ ᱠᱚ ᱡᱷᱤᱡ ᱛᱟᱦᱮᱱᱢᱟ ᱛᱟᱯᱚᱨᱮ ᱜᱮᱥ ᱥᱤᱞᱤᱱᱰᱟᱨ ᱨᱮ ᱯᱟᱭᱤᱯ ᱮᱢ ᱡᱚᱲᱟᱣ ᱠᱮᱫᱟ ᱪᱩᱞᱦᱟᱹ ᱨᱮ ᱯᱟᱭᱤᱯ ᱮᱢ ᱡᱚᱲᱟᱣ ᱠᱮᱫᱟ ᱛᱟᱯᱚᱨᱮᱢ ᱟᱢ ᱡᱮᱢᱚᱱ ᱜᱮᱥ ᱡᱮᱢᱚᱱ ᱢᱟᱨᱟᱝ ᱦᱩᱰᱤᱧᱟ ᱚᱝᱟᱠ ᱢᱚᱛᱚ ᱚᱝᱟᱠ ᱚᱱᱩᱡᱟ ᱡᱟᱦᱟᱱᱟᱜ ᱮᱢ ᱪᱚᱸᱫᱟᱭᱟ ᱢᱟᱱᱮ ᱢᱟᱨᱟᱝ ᱜᱮᱥ ᱨᱮᱫᱚ ᱥᱟᱸᱜᱮ ᱦᱚᱲᱟᱜ ᱫᱚᱨᱠᱟᱨᱚᱜᱼᱟ ᱦᱚᱯᱚᱱ ᱜᱮᱥ ᱨᱮᱫᱚ ᱦᱚᱯᱚᱱ ᱢᱟᱱᱮ ᱦᱚᱯᱚᱱ ᱦᱚᱸ ᱫᱚᱨᱠᱟᱨᱚᱜᱼᱟ ᱥᱟᱺᱜᱤᱧ ᱨᱮᱱ ᱦᱚᱯᱚᱱ ᱠᱟᱹᱴᱤᱡ ᱢᱟᱱᱮ ᱠᱚᱹᱢ ᱦᱩᱰᱤᱧ ᱜᱮᱥ ᱨᱮᱫᱚ ᱡᱩᱫᱤ ᱥᱟᱸᱜᱮ ᱦᱚᱲᱟᱜ ᱮᱢ ᱥᱟᱸᱜᱮ ᱦᱚᱲᱟᱜ ᱡᱩᱫᱤᱢ ᱤᱥᱤᱱ ᱵᱟᱥᱟᱝᱼᱟ ᱛᱟᱦᱚᱞᱮ ᱚᱸᱰᱮ ᱫᱚ ᱥᱟᱸᱜᱮ ᱦᱚᱲᱟᱜ ᱫᱚ ᱵᱟᱭ ᱜᱟᱱᱚᱜ ᱠᱟᱱᱟ ᱚᱸᱰᱮ ᱫᱚ ᱚᱱᱟ ᱢᱟᱱᱮ ᱜᱮᱥ ᱦᱚᱸ ᱵᱟᱝ ᱛᱟᱦᱮᱱᱟ ᱪᱟᱯ ᱦᱚᱸ ᱵᱟᱭ ᱦᱟᱛᱟᱣ ᱫᱟᱲᱮᱭᱟᱜᱼᱟ ᱠᱚᱢ ᱜᱮ ᱵᱷᱟᱜᱮᱭᱟ ᱠᱚᱢ ᱢᱟᱱᱮ ᱠᱟ ᱴᱤᱡ ᱥᱤᱞᱤᱱᱰᱟᱨ ᱨᱮᱫᱚ ᱠᱚᱢᱟᱜ ᱜᱮ ᱵᱷᱟᱜᱮᱭᱟ ᱛᱟᱯᱚᱨᱮ ᱦᱚᱯᱚᱱ ᱥᱤᱞᱤᱱᱰᱟᱨ ᱨᱮᱫᱚ ᱢᱟᱱᱮ ᱠᱟᱹᱴᱤᱡ ᱜᱮ ᱴᱷᱤᱠᱟ ᱠᱤᱱᱛᱩ ᱱᱚᱣᱟ ᱜᱮᱥ ᱞᱟᱹᱜᱤᱫ ᱛᱮᱫᱚ ᱢᱟᱱᱮ ᱟᱹᱰᱤ ᱥᱚᱪᱮᱛᱚᱱ ᱟᱢ ᱫᱚ ᱫᱚᱦᱚ ᱠᱟᱜ ᱦᱩᱭᱩᱜ ᱛᱟᱢ ᱜᱮᱭᱟ ᱱᱚᱣᱟ ᱥᱚᱪᱮᱛᱚᱱ ᱫᱚ ᱦᱩᱭᱩᱜ ᱠᱟᱱᱟ ᱢᱟᱱᱮ ᱜᱮᱥ ᱡᱩᱫᱤ ᱩᱰᱩᱝ ᱚᱜᱼᱟ ᱚᱱᱟ ᱜᱮᱥ ᱡᱮᱢᱚᱱ ᱵᱟᱭᱨᱮ ᱥᱮᱫ ᱩᱰᱩᱝᱼᱚᱜ ᱢᱟ ᱢᱟᱱᱮ ᱱᱤᱡᱮ ᱪᱮᱛᱟᱱ ᱨᱮ ᱚᱱᱟ ᱜᱮᱥ ᱡᱮᱢᱚᱱ ᱟᱞᱚᱭ ᱤᱭᱟᱹ ᱫᱟᱲᱭᱟᱜᱼᱟ ᱯᱨᱚᱵᱮᱥ ᱫᱟᱲᱮᱭᱟᱜᱼᱢᱟ ᱢᱟᱱᱮ ᱟᱞᱚᱭ ᱦᱚᱲ ᱢᱚ ᱨᱮ ᱟᱞᱚᱭ ᱞᱟᱜᱟᱣ ᱫᱟᱲᱮᱭᱟᱜ ᱢᱟ ᱱᱚᱣᱟ ᱜᱮᱥ ᱢᱟᱱᱮ ᱵᱟᱭᱨᱮ ᱥᱮᱫ ᱩᱰᱩᱝ ᱞᱮᱱᱠᱷᱟᱱ ᱱᱤᱡᱮ ᱪᱚᱛᱟᱱ ᱨᱮ ᱵᱟᱝ ᱞᱟᱜᱟᱣ ᱞᱮᱱᱠᱷᱟᱱ ᱱᱚᱣᱟ ᱜᱮ ᱴᱷᱤᱠ ᱜᱮᱭᱟ ᱟᱨ ᱜᱮᱥ ᱡᱚᱠᱷᱚᱱ ᱚᱲᱟᱜ ᱮᱢ ᱥᱤᱧ ᱠᱟᱜᱼᱟ ᱥᱮ ᱚᱲᱟᱜ ᱡᱟᱱᱟᱞᱟᱢ ᱥᱤᱧ ᱠᱟᱜᱼᱟ ᱚᱱᱟ ᱛᱟᱞᱟ ᱚᱱᱟ ᱢᱚᱫᱽᱫᱷᱮ ᱨᱮ ᱡᱩᱫᱤ ᱜᱮᱭᱮ ᱩᱰᱩᱝ ᱚᱜᱼᱟ ᱛᱟᱦᱚᱞᱮ ᱚᱱᱟ ᱫᱚ ᱱᱤᱡᱮ ᱛᱮᱛᱟᱱ ᱨᱮ ᱢᱟᱱᱮ ᱱᱚᱣᱟ ᱤᱭᱟᱹᱭᱟᱭ